ᱤᱧ ᱫᱚ ᱮᱞ ᱯᱤ ᱡᱤ ᱨᱮᱫᱚ ᱥᱮᱞᱮᱫ ᱵᱟᱹᱱᱩᱧᱟ ᱢᱮᱱᱠᱷᱟᱱ ᱚᱲᱟᱜ ᱨᱮᱱ ᱜᱚᱜᱚ ᱫᱚ ᱮᱞ ᱯᱤ ᱡᱤ ᱨᱮ ᱥᱮᱞᱮᱫ ᱢᱮᱱᱟᱭᱟ ᱠᱟᱴᱷ ᱵᱮᱵᱚᱦᱟᱨ ᱟᱨ ᱮᱞ ᱯᱤ ᱡᱤ ᱵᱮᱵᱚᱦᱟᱨ ᱢᱚᱫᱽᱫᱷᱮ ᱵᱷᱮᱜᱟᱨ ᱫᱚ ᱱᱚᱣᱟᱜᱮ ᱮᱞ ᱯᱤ ᱡᱤ ᱛᱮᱢ ᱫᱟᱠᱟ ᱞᱮᱠᱷᱟᱱ ᱫᱚ ᱴᱩᱠᱩᱡ ᱠᱚᱡ ᱦᱚᱸ ᱵᱟᱝ ᱦᱚᱸ ᱦᱮᱸᱫᱮᱜᱼᱟ ᱟᱨ ᱠᱟᱴᱷ ᱛᱮᱢ ᱫᱟᱠᱟ ᱞᱮᱠᱷᱟᱱ ᱫᱚ ᱴᱩᱠᱩᱡ ᱠᱚᱡ ᱦᱚᱸ ᱦᱮᱸᱫᱮᱜᱼᱟ ᱟᱨ ᱮᱞ ᱯᱤ ᱡᱤ ᱵᱟᱝ ᱛᱟᱦᱮᱸᱱ ᱠᱷᱟᱱ ᱵᱚᱨᱥᱟ ᱫᱤᱱ ᱠᱟᱴᱷ ᱠᱚᱦᱚᱸ ᱫᱟᱜ ᱡᱟᱹᱯᱩᱫ ᱛᱮ ᱞᱚᱦᱚᱫ ᱪᱟᱵᱟ ᱠᱚᱜᱼᱟ ᱟᱫᱚ ᱫᱟᱠᱟᱨᱮ ᱛᱷᱚᱲᱟ ᱮᱸᱴᱠᱮᱴᱚᱬᱮ ᱵᱩᱡᱷᱟᱹᱜᱼᱟ